ᱟᱢ ᱪᱮᱫ ᱪᱮᱫ ᱠᱟᱹᱢᱤ ᱪᱮᱛᱟᱱ ᱨᱟᱹᱥᱠᱟᱹ ᱢᱮᱱᱟᱜ ᱟᱠᱟᱫ ᱛᱟᱢᱟ ᱥᱚᱢᱟᱡ ᱪᱮᱛᱟᱱ ᱨᱟᱹᱥᱠᱟᱹ ᱢᱮᱱ ᱛᱮᱫᱚ ᱱᱚᱣᱟ ᱜᱮᱧ ᱢᱮᱱ ᱮᱫᱟᱹᱧ ᱡᱮ ᱟᱵᱚᱣᱟᱜ ᱥᱚᱢᱟᱡ ᱞᱟᱦᱟ ᱨᱮ ᱡᱮᱢᱚᱱ ᱛᱟᱦᱮᱸ ᱠᱟᱱᱟ ᱚᱱᱟ ᱠᱷᱚᱱ ᱫᱚ ᱠᱟᱹᱴᱤᱡ ᱛᱟᱭᱚᱢ ᱥᱮᱫᱜᱮ ᱪᱟᱞᱟᱣ ᱤᱫᱤᱜ ᱠᱟᱱᱟ ᱠᱟᱨᱚᱱ ᱟᱵᱚ ᱥᱟᱱᱛᱟᱲ ᱢᱟᱹᱱᱢᱤ ᱠᱟᱱᱟ ᱵᱚᱱ ᱥᱟᱱᱛᱟᱲ ᱛᱮᱜᱮ ᱨᱚᱲ ᱨᱮᱱᱟᱜ ᱫᱚᱨᱠᱟᱨ ᱠᱟᱱᱟ ᱡᱟᱹᱨᱩᱲ ᱠᱟᱱᱟ ᱢᱮᱱᱠᱷᱟᱡ ᱱᱤᱛᱚᱜ ᱫᱤᱱ ᱨᱮ ᱧᱮᱞᱚᱜᱚᱜ ᱠᱟᱱᱟ ᱟᱵᱚ ᱡᱟᱱᱟᱢ ᱜᱤᱫᱽᱨᱟᱹ ᱡᱟᱱᱟᱢ ᱞᱮᱱᱠᱷᱟᱱ ᱜᱮ ᱩᱱᱤ ᱚᱠᱟ ᱟᱲᱟᱝ ᱛᱮᱵᱚᱱ ᱨᱚᱲᱟᱭ ᱠᱟᱱᱟ ᱟᱵᱚ ᱵᱚᱱ ᱨᱚᱲᱟᱭ ᱠᱟᱱᱟ ᱵᱟᱝᱞᱟ ᱟᱲᱟᱝ ᱛᱮ ᱤᱧᱫᱩᱧ ᱢᱮᱱᱮᱫᱟ ᱵᱟᱝᱞᱟ ᱟᱲᱟᱝ ᱛᱮ ᱨᱚᱲ ᱤᱝᱨᱮᱡᱤ ᱟᱲᱟᱝ ᱛᱮ ᱨᱚᱲ ᱡᱟᱦᱟᱸ ᱟᱲᱟᱝ ᱛᱮᱜᱮ ᱨᱚᱲ ᱦᱩᱭᱩᱜ ᱚᱱᱟ ᱟᱲᱟᱝ ᱛᱮ ᱡᱮᱱᱚ ᱟᱵᱚ ᱵᱚᱱ ᱨᱚᱲ ᱦᱚᱪᱚᱜ ᱢᱮᱱᱠᱷᱟᱱ ᱥᱟᱱᱛᱟᱲ ᱟᱲᱟᱝ ᱛᱮ ᱡᱩᱫᱤ ᱵᱚᱱ ᱵᱷᱟᱹᱜᱤ ᱠᱷᱟᱡ ᱛᱟᱦᱚᱞᱮ ᱠᱷᱟᱱᱫᱚ ᱥᱚᱢᱟᱡ ᱟᱹᱰᱤ ᱛᱟᱭᱚᱢ ᱟᱹᱰᱤ ᱛᱟᱭᱚᱢ ᱥᱮᱫ ᱜᱮ ᱛᱟᱭᱚᱢ ᱤᱫᱤᱜᱼᱟ ᱛᱮᱦᱮᱧ ᱧᱮᱞᱚᱜᱚᱜ ᱠᱟᱱᱟ ᱟᱵᱚ ᱵᱚᱸᱜᱟ ᱵᱩᱨᱩ ᱨᱮ ᱥᱟᱱᱛᱟᱲ ᱠᱚᱲᱟ ᱜᱤᱫᱽᱨᱟᱹ ᱠᱚ ᱩᱱᱠᱩ ᱵᱟᱠᱚ ᱥᱮᱴᱮᱨᱚᱜ ᱠᱟᱱᱟ ᱠᱟᱨᱚᱱ ᱪᱮᱫ ᱠᱟᱨᱚᱱ ᱫᱚ ᱢᱤᱫᱴᱮᱱ ᱜᱮ ᱠᱟᱨᱚᱱ ᱩᱱᱠᱩ ᱨᱟᱥᱟ ᱵᱟᱠᱚ ᱧᱟᱢ ᱮᱫᱟ ᱪᱮᱫ ᱨᱮᱱᱟᱜ ᱨᱟᱥᱟ ᱵᱚᱸᱜᱟ ᱵᱩᱨᱩ ᱨᱮᱱᱟᱜ ᱨᱟᱥᱟ ᱯᱟᱹᱨᱥᱤ ᱨᱚᱲ ᱨᱮᱱᱟᱜ ᱨᱟᱥᱟ ᱩᱱᱠᱩ ᱵᱟᱠᱚ ᱵᱚᱸᱜᱟ ᱵᱩᱨᱩ ᱫᱚ ᱥᱟᱱᱛᱟᱲ ᱛᱮ ᱦᱩᱭᱩᱜᱼᱟ ᱥᱟᱱᱛᱟᱲ ᱯᱟᱹᱨᱥᱤ ᱛᱮᱜᱮ ᱦᱩᱭᱩᱜ ᱠᱟᱱᱟ ᱢᱮᱱᱠᱷᱟᱱ ᱱᱮᱛᱟᱨ ᱨᱮᱱ ᱜᱤᱫᱽᱨᱟᱹ ᱢᱟ ᱵᱟᱝᱞᱟ ᱛᱮᱠᱚ ᱨᱚᱲᱮᱫ ᱡᱟᱨᱡᱚᱱᱱᱮ ᱩᱱᱠᱩ ᱢᱚᱱᱮᱨ ᱵᱷᱤᱛᱨᱤ ᱨᱮ ᱡᱟᱦᱟᱸ ᱨᱟᱥᱟ ᱢᱚᱱᱮᱨ ᱵᱷᱤᱛᱨᱤ ᱨᱮ ᱡᱟᱦᱟᱸ ᱜᱩᱨᱞᱟᱹᱜᱼᱟ ᱨᱟᱥᱟ ᱚᱱᱟ ᱨᱟᱥᱟ ᱠᱤᱱᱛᱩ ᱵᱟᱝ ᱜᱩᱨᱞᱟᱹᱜ ᱛᱟᱠᱚ ᱠᱟᱱᱟ ᱯᱷᱚᱞᱮ ᱪᱮᱫ ᱦᱩᱭᱩᱜ ᱠᱟᱱᱟ ᱟᱠᱚ ᱯᱨᱚᱛᱷᱚᱢᱚᱛᱚ ᱟᱲᱟᱝ ᱨᱚᱲ ᱨᱮ ᱥᱳᱢᱳᱥᱥᱟ ᱦᱩᱭᱩᱜ ᱠᱟᱱᱟ ᱡᱟᱨᱡᱚᱱᱱᱚ ᱩᱱᱠᱩ ᱚᱱᱟ ᱥᱩᱨᱜᱮ ᱵᱟᱠᱚ ᱪᱟᱞᱟᱜ ᱠᱟᱱᱟ ᱵᱟᱠᱚ ᱵᱟᱲᱟᱭᱟ ᱢᱟᱜᱽᱢᱩᱞᱩᱜ ᱚᱠᱟᱴᱟᱜ ᱵᱟᱠᱚ ᱵᱟᱲᱟᱭᱟ ᱵᱟᱦᱟ ᱫᱚ ᱚᱠᱟᱴᱟᱜ ᱵᱟᱠᱚ ᱵᱟᱲᱟᱭᱟ ᱥᱚᱦᱨᱟᱭ ᱫᱚ ᱚᱠᱟᱴᱟᱜ ᱱᱮᱛᱟᱨ ᱧᱮᱞᱚᱜᱚᱜ ᱠᱟᱱᱟ ᱵᱟᱯᱞᱟ ᱨᱮ ᱟᱵᱚᱣᱟᱜ ᱥᱮᱨᱮᱧ ᱫᱚ ᱵᱟᱹᱱᱩᱜ ᱟᱱ ᱥᱟᱱᱛᱟᱲᱤ ᱥᱮᱨᱮᱧ ᱫᱚ ᱵᱟᱹᱱᱩᱜ ᱟᱱ ᱚᱱᱟ ᱫᱚ ᱟᱹᱰᱤ ᱫᱩᱠ ᱨᱮᱱᱟᱜ ᱠᱟᱛᱷᱟ ᱟᱹᱰᱤ ᱞᱟᱡᱟᱣ ᱨᱮᱭᱟᱜ ᱠᱟᱛᱷᱟ ᱨᱮᱠᱳᱰ ᱠᱟᱜ ᱠᱟᱱᱟ ᱠᱚ ᱨᱮᱠᱳᱰ ᱠᱟᱛᱮ ᱚᱱᱟ ᱥᱮᱨᱮᱧ ᱥᱮᱨᱮᱧ ᱮᱫᱟ ᱨᱮᱠᱳᱰ ᱨᱮ ᱥᱮᱨᱮᱧ ᱟᱧᱡᱚᱢᱚᱜ ᱠᱟᱱᱟ ᱚᱱᱟ ᱪᱮᱛᱟᱱ ᱛᱮᱜᱮ ᱟᱵᱚ ᱴᱤᱨᱞᱟᱹ ᱦᱚᱯᱚᱱ ᱠᱚᱲᱟ ᱦᱚᱯᱚᱱ ᱡᱚᱛᱚ ᱵᱚᱱ ᱮᱱᱮᱡ ᱠᱟᱱᱟ ᱡᱟᱦᱟᱸ ᱫᱚ ᱥᱟᱢᱟᱡ ᱟᱥᱛᱮ ᱟᱥᱛᱮ ᱟᱥᱛᱮ ᱟᱥᱛᱮ ᱮᱢᱚᱱ ᱢᱤᱫᱴᱤᱡ ᱡᱟᱭᱜᱟ ᱨᱮ ᱦᱤᱡᱩᱜᱼᱟ ᱡᱚᱠᱷᱚᱱ ᱟᱵᱚ ᱫᱚ ᱡᱚᱛᱚ ᱦᱚᱲ ᱦᱤᱱᱫᱩ ᱢᱮᱛᱟ ᱵᱚᱱᱟ ᱠᱚ ᱠᱟᱨᱚᱱ ᱟᱵᱚᱫᱚ ᱥᱟᱱᱛᱲ ᱨᱚᱲ ᱛᱮ ᱵᱟᱵᱚᱱ ᱥᱟᱱᱛᱟᱲ ᱨᱚᱲ ᱵᱟᱵᱚᱱ ᱨᱚᱲ ᱫᱟᱲᱮᱭᱟᱜ ᱠᱟᱱᱟ ᱚᱛᱷᱚᱪᱚ ᱧᱮᱞᱢᱮ ᱥᱟᱱᱛᱟᱲ ᱦᱚᱲ ᱟᱠᱚ ᱪᱟᱹᱠᱨᱤ ᱵᱟᱵᱚᱛ ᱛᱮ ᱮᱥ ᱴᱤ ᱥᱟᱨᱴᱤᱯᱷᱤᱠᱮᱴ ᱩᱱᱠᱩ ᱫᱚᱠᱚ ᱦᱟᱢᱮᱴ ᱡᱚᱝ ᱟᱠᱟᱱᱟ ᱮᱥ ᱴᱤ ᱥᱟᱨᱴᱤᱯᱷᱤᱠᱮᱴ ᱦᱟᱢᱮᱴ ᱡᱚᱝ ᱠᱟᱱᱟ ᱢᱮᱱᱠᱷᱟᱱ ᱥᱟᱱᱛᱟᱲ ᱯᱟᱹᱨᱥᱤ ᱛᱮᱫᱚ ᱵᱟᱠᱚ ᱨᱚᱲ ᱫᱟᱲᱮᱭᱟᱜ ᱠᱟᱱᱟ ᱥᱟᱱᱛᱟᱲ ᱯᱟᱹᱨᱥᱤ ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱟᱢ ᱥᱟᱶ ᱤᱧ ᱨᱚᱲ ᱠᱟᱛᱮᱫ ᱢᱚᱱᱮ ᱚᱱᱛᱚᱨ ᱨᱮ ᱚᱱᱟ ᱜᱟᱛᱷᱟ ᱛᱟᱦᱮᱱᱟ ᱱᱮᱛᱟᱨ ᱫᱚ ᱟᱵᱚᱼᱵᱚᱱ ᱪᱤᱠᱟᱹᱭᱮᱫᱟ ᱱᱮᱛᱟᱨ ᱫᱚᱵᱚᱱ ᱡᱟᱦᱟᱸᱭ ᱥᱟᱶᱛᱮ ᱵᱚᱭᱦᱟ ᱥᱟᱶ ᱥᱟᱠᱠᱷᱟᱛ ᱦᱩᱭᱩᱜ ᱠᱟᱱᱟ ᱥᱮ ᱩᱱ ᱥᱳᱢᱳᱭ ᱟᱵᱚ ᱪᱮᱫᱵᱚᱱ ᱢᱮᱱ ᱮᱫᱟ ᱱᱚᱢᱚᱥᱠᱟᱨ ᱱᱚᱢᱚᱥᱠᱟᱨ ᱠᱤᱱᱛᱩ ᱱᱚᱣᱟ ᱫᱚ ᱟᱹᱰᱤ ᱠᱷᱟᱨᱟᱯ ᱠᱟᱱᱟ ᱟᱢ ᱥᱟᱱᱛᱟᱲ ᱠᱟᱱᱟᱢ ᱥᱟᱱᱛᱟᱲ ᱮᱸᱜᱟᱛᱟᱜ ᱞᱟᱡ ᱠᱷᱚᱱ ᱥᱟᱱᱛᱟᱲ ᱜᱤᱫᱽᱨᱟᱹ ᱢᱮᱱᱛᱮᱢ ᱡᱚᱱᱢᱚ ᱟᱠᱟᱱᱟ ᱟᱢᱟᱜ ᱪᱷᱟᱹᱴᱭᱟᱹᱨ ᱥᱮ ᱞᱟᱭ ᱞᱟᱠᱪᱟᱨ ᱟᱹᱨᱤ ᱪᱟᱹᱞᱤ ᱡᱚᱛᱚ ᱜᱮ ᱥᱟᱱᱛᱟᱲ ᱛᱮᱜᱟ ᱟᱢ ᱫᱚᱢ ᱟᱨᱩᱵᱚᱜ ᱠᱟᱱᱟ ᱚᱨᱛᱷᱟᱛᱷ ᱦᱟᱯᱲᱟᱢ ᱠᱚ ᱡᱟᱦᱟᱸ ᱞᱟᱭ ᱞᱟᱠᱪᱟᱨ ᱟᱹᱨᱤ ᱪᱟᱹᱞᱤ ᱠᱚ ᱫᱚᱦᱚ ᱞᱮᱫᱟ ᱩᱱ ᱥᱳᱢᱳᱭ ᱩᱱᱠᱩ ᱡᱟᱦᱟᱸ ᱠᱟᱛᱷᱟ ᱠᱚ ᱢᱮᱱ ᱞᱮᱫᱟ ᱚᱱᱟ ᱠᱟᱛᱷᱟ ᱜᱮ ᱟᱵᱚ ᱵᱚᱱ ᱜᱟᱜ ᱤᱫᱤᱭᱮᱫᱟ ᱟᱵᱚᱫᱚ ᱮᱴᱟᱜ ᱡᱤᱱᱤᱥ ᱫᱚ ᱵᱟᱵᱚᱱ ᱢᱮᱱᱮᱫᱟ ᱠᱟᱨᱚᱱ ᱢᱤᱫᱴᱤᱡ ᱜᱤᱫᱽᱨᱟᱹ ᱡᱟᱱᱟᱢ ᱞᱮᱱ ᱠᱷᱟᱡ ᱜᱮ ᱩᱱ ᱡᱚᱠᱷᱚᱱ ᱪᱷᱟᱹᱴᱭᱟᱹᱨᱚᱜ ᱟᱭ ᱩᱱᱤᱭᱟᱜ ᱧᱩᱛᱩᱢ ᱦᱩᱭᱩᱜᱼᱟ ᱥᱟᱱᱛᱟᱲ ᱩᱱᱤᱭᱟᱜ ᱧᱩᱛᱩᱢ ᱦᱩᱭᱩᱜᱼᱟ ᱟᱨ ᱥᱟᱶ ᱥᱟᱶᱛᱮ ᱛᱟᱞᱟ ᱚᱲᱟᱜ ᱨᱮᱠᱚ ᱩᱱᱤ ᱫᱚᱠᱚ ᱵᱚᱞᱚᱭᱮᱭᱟ ᱛᱟᱞᱟ ᱚᱲᱟᱜ ᱨᱮᱠᱚ ᱫᱚᱦᱚᱭᱮᱭᱟ ᱱᱚᱣᱟ ᱫᱚ ᱚᱠᱚᱭᱟᱜ ᱠᱟᱹᱢᱤ ᱠᱟᱱᱟ ᱥᱟᱱᱛᱟᱲ ᱥᱚᱢᱟᱡᱟᱜ ᱠᱟᱹᱢᱤ ᱠᱟᱱᱟ ᱥᱟᱱᱛᱟᱲ ᱥᱚᱢᱟᱡ ᱨᱮ ᱱᱚᱜᱼᱱᱟ ᱡᱤᱱᱤᱥ ᱠᱚ ᱟᱥ ᱢᱤᱫ ᱢᱤᱫᱛᱮ ᱟᱫᱚ ᱚᱱᱟ ᱫᱚ ᱪᱟᱵᱟ ᱤᱫᱤᱜ ᱠᱟᱱᱟ ᱱᱚᱥᱴᱚ ᱤᱫᱤᱜ ᱠᱟᱱᱟ ᱱᱚᱣᱟ ᱨᱮᱱ ᱫᱟᱹᱭᱤᱛᱛᱚ ᱠᱤᱱᱛᱩ ᱟᱵᱚᱜᱮ ᱚᱱᱟ ᱦᱚᱛᱮᱼᱛᱮ ᱤᱧ ᱟᱹᱰᱤ ᱫᱩᱠᱠᱷᱚ ᱠᱟᱛᱮᱫ ᱤᱧ ᱢᱮᱱᱮᱫᱟ ᱱᱚᱣᱟ ᱡᱤᱱᱤᱥ ᱠᱚ ᱡᱟᱛᱮ ᱟᱨᱚ ᱵᱚᱱ ᱨᱩᱭᱟᱹᱲ ᱟᱹᱜᱩᱭ ᱢᱟ ᱟᱨᱚᱵᱚᱱ ᱨᱩᱭᱟᱹᱲ ᱟᱹᱜᱩᱭᱼᱢᱟ ᱱᱚᱣᱟ ᱦᱚᱛᱮ ᱛᱮᱧ ᱢᱮᱱ ᱦᱩᱭᱩᱜ ᱠᱟᱱᱟ ᱱᱚᱣᱟ ᱫᱚ ᱟᱥᱛᱮ ᱟᱥᱛᱮᱼᱛᱮ ᱪᱟᱞᱟᱣ ᱤᱫᱤᱜ ᱠᱟᱱᱟ ᱛᱟᱭᱚᱢ ᱥᱮᱫ ᱜᱮᱵᱚᱱ ᱪᱟᱞᱟᱣ ᱤᱫᱤᱜ ᱠᱟᱱ ᱦᱚᱛᱮᱡᱼᱛᱮ ᱱᱚᱣᱟ ᱠᱟᱛᱷᱟ ᱫᱚ ᱢᱮᱱ ᱦᱩᱭᱩᱜ ᱠᱟᱱᱟ ᱟᱨ ᱟᱹᱰᱤ ᱨᱟᱹᱥᱠᱟ ᱨᱮᱱᱟᱜ ᱠᱟᱛᱷᱟ ᱱᱮᱛᱟᱨ ᱚᱞ ᱪᱤᱠᱤ ᱟᱠᱷᱚᱨ ᱛᱮᱠᱚ ᱯᱟᱲᱦᱟᱜ ᱠᱟᱱᱟ ᱚᱞ ᱪᱤᱠᱤ ᱟᱠᱷᱚᱨ ᱛᱮᱦᱚᱸ ᱵᱷᱟᱹᱜᱤ ᱱᱟᱢᱵᱟᱨ ᱮᱢ ᱠᱟᱛᱮ ᱢᱟᱪᱮᱫ ᱦᱚᱸ ᱢᱤᱫ ᱵᱟᱨᱭᱟ ᱠᱚ ᱧᱟᱢ ᱮᱫᱟ ᱟᱹᱰᱤ ᱵᱷᱟᱹᱜᱤ ᱠᱟᱛᱷᱟ ᱛᱚᱵᱮ ᱥᱚᱢᱟᱡ ᱡᱟᱛᱮ ᱞᱟᱦᱟ ᱤᱫᱤᱜ ᱢᱟ ᱚᱱᱟ ᱡᱚᱱᱱᱚ ᱤᱧ ᱟᱹᱰᱤᱧ ᱪᱮᱥᱴᱟᱭᱮᱫᱟ ᱥᱮ ᱪᱮᱥᱴᱟᱭᱟ ᱡᱟᱛᱮ ᱟᱵᱚᱣᱟᱜ ᱥᱚᱢᱟᱡ ᱟᱵᱚᱣᱟᱜ ᱯᱟᱹᱨᱥᱤ ᱟᱵᱚᱣᱟᱜ ᱱᱟᱜᱟᱢ ᱪᱤᱨᱚᱠᱟᱞ ᱞᱟᱹᱜᱤᱫ ᱡᱤᱭᱟᱹᱲ ᱛᱟᱦᱮᱱ ᱢᱟ ᱟᱨ ᱡᱤᱭᱟᱹᱲ ᱜᱮᱵᱚ ᱫᱚᱦᱚᱭᱟ ᱱᱚᱣᱟ ᱜᱮ ᱦᱩᱭᱩᱜ ᱠᱟᱱᱟ ᱢᱟᱨᱟᱝ ᱠᱟᱛᱷᱟ ᱟᱨ ᱡᱟᱦᱟᱸᱭ ᱱᱚᱣᱟ ᱠᱚ ᱡᱩᱫᱤ ᱵᱟᱠᱚ ᱢᱚᱱᱮᱭᱟ ᱡᱮ ᱥᱟᱱᱛᱟᱲ ᱯᱟᱹᱨᱥᱤ ᱥᱮᱬᱟ ᱠᱟᱛᱮᱫ ᱪᱮᱫ ᱦᱩᱭᱩᱜᱼᱟ ᱚᱞ ᱪᱤᱠᱤ ᱞᱤᱯᱤ ᱥᱮᱬᱟ ᱠᱟᱛᱮ ᱪᱮᱫ ᱦᱩᱭᱩᱜᱼᱟ ᱩᱱᱠᱩ ᱫᱚ ᱤᱧᱫᱩᱧ ᱢᱮᱱᱟ ᱢᱟᱹᱱᱢᱤ ᱫᱚ ᱥᱟᱱᱛᱟᱲ ᱢᱟᱹᱱᱢᱤ ᱞᱮᱠᱟ ᱫᱚ ᱩᱱᱠᱩ ᱫᱚ ᱵᱟᱝ ᱠᱚ ᱞᱮᱠᱷᱟᱜᱼᱟ ᱠᱟᱨᱚᱱ ᱩᱱᱤ ᱦᱚᱛᱚ ᱥᱟᱱᱛᱟᱲ ᱚᱲᱟᱜ ᱨᱮᱜᱮ ᱡᱟᱱᱟᱢ ᱟᱠᱟᱱᱟᱭ ᱮᱸᱜᱟᱛ ᱦᱚᱸ ᱥᱟᱱᱛᱟᱲ ᱠᱟᱱᱟᱭ ᱛᱤᱱᱟᱹᱜ ᱞᱚᱠᱟ ᱞᱚᱠᱟ ᱛᱮ ᱪᱚᱜ ᱪᱮᱨᱮᱡ ᱠᱟᱛᱮᱫ ᱮᱭ ᱦᱟᱨᱟ ᱟᱠᱟᱫᱮᱭᱟᱭ ᱟᱨ ᱱᱤᱛᱳᱜ ᱩᱱᱤ ᱡᱩᱫᱤ ᱥᱟᱱᱛᱟᱲ ᱯᱟᱹᱨᱥᱤ ᱨᱚᱲ ᱛᱮᱭ ᱞᱟᱡᱟᱜᱽ ᱟᱭ ᱥᱮ ᱵᱟᱝᱼᱮ ᱨᱚᱲᱟ ᱛᱟᱦᱚᱞᱮ ᱠᱷᱟᱱ ᱠᱤ ᱱᱚᱣᱟ ᱫᱚ ᱵᱟᱝ ᱵᱩᱡᱩᱜᱚᱜᱼᱟ ᱡᱮ ᱟᱡ ᱮᱸᱜᱟᱛᱮ ᱚᱯᱚᱢᱟᱱ ᱚᱪᱚᱭᱮ ᱠᱟᱱᱟᱭ ᱱᱚᱣᱟ ᱫᱚ ᱴᱷᱤᱠ ᱠᱟᱛᱷᱟ ᱫᱚ ᱵᱟᱝ ᱠᱟᱱᱟ ᱮᱸᱜᱟᱛ ᱚᱯᱚᱢᱟᱱ ᱮᱸᱜᱟᱛᱟᱜ ᱢᱮᱫᱟᱜ ᱡᱚᱨᱚ ᱱᱚᱣᱟ ᱫᱚ ᱵᱟᱝ ᱴᱷᱤᱠᱟ ᱡᱩᱫᱤ ᱩᱱᱤ ᱜᱤᱫᱽᱨᱟᱹ ᱥᱮ ᱩᱱᱤ ᱦᱚᱲ ᱮᱸᱜᱟᱛ ᱯᱟᱹᱨᱥᱤ ᱵᱟᱫ ᱠᱟᱛᱮᱫ ᱮᱴᱟᱜ ᱯᱟᱹᱨᱥᱤ ᱛᱮ ᱢᱚᱱᱮᱭᱟᱭ ᱡᱮ ᱱᱚᱣᱟᱜᱮ ᱤᱧᱟᱹᱝ ᱫᱚ ᱢᱟᱨᱟᱝ ᱵᱮᱯᱟᱨ ᱠᱟᱱᱟ ᱢᱟᱨᱟᱝ ᱯᱟᱹᱨᱥᱤ ᱠᱟᱱᱟ ᱛᱟᱦᱚᱠᱮ ᱠᱷᱟᱡ ᱫᱚ ᱩᱱᱤ ᱫᱚ ᱦᱚᱲ ᱛᱟᱞᱟ ᱨᱮᱫᱚ ᱡᱮᱱᱚ ᱟᱞᱚᱭ ᱵᱟᱥ ᱢᱟ ᱦᱚᱲ ᱛᱟᱞᱟ ᱨᱮᱫᱚ ᱡᱮᱱᱚ ᱦᱚᱲ ᱦᱚᱸ ᱡᱮᱱᱚ ᱩᱱᱠᱩ ᱟᱞᱚᱠᱚ ᱜᱟᱛᱮᱭᱮᱢᱟ